ᱟᱵᱚ ᱡᱩᱫᱤ ᱵᱚᱱ ᱧᱮᱞᱟ ᱱᱚᱣᱟ ᱫᱤᱱ ᱠᱚᱨᱮ ᱜᱤᱫᱽᱨᱟᱹ ᱠᱚ ᱡᱟᱦᱟᱸ ᱠᱷᱮᱞᱳᱰ ᱠᱚᱠᱚ ᱠᱷᱮᱞᱳᱰ ᱠᱟᱱᱟ ᱡᱟᱦᱟᱸ ᱱᱟᱣᱟ ᱠᱷᱮᱞᱳᱰ ᱠᱚ ᱠᱷᱮᱞᱳᱰ ᱠᱟᱱᱟ ᱚᱱᱟ ᱠᱚᱫᱚ ᱵᱤᱥᱮᱥᱠᱟᱨᱛᱮ ᱡᱚᱛᱚ ᱠᱷᱚᱱ ᱱᱚᱡᱚᱨ ᱯᱟᱲᱟᱜ ᱠᱟᱱᱟ ᱱᱚᱣᱟ ᱜᱮᱢ ᱪᱮᱛᱟᱱ ᱨᱮᱜᱮ ᱚᱱᱟ ᱜᱮᱢ ᱫᱚ ᱦᱩᱭᱩᱜ ᱠᱟᱱᱟ ᱯᱷᱤᱨᱤ ᱯᱷᱟᱭᱟᱨ ᱚᱱᱟ ᱪᱷᱟᱰᱟ ᱠᱟᱛᱮ ᱢᱮᱱᱟᱜᱼᱟ ᱡᱮᱢᱚᱱ ᱵᱟᱹᱵᱤᱞ ᱢᱮᱱᱟᱜᱼᱟ ᱚᱱᱟᱹ ᱛᱟᱭᱱᱚᱢ ᱢᱮᱱᱟᱜᱼᱟ ᱡᱮᱢᱚᱱ ᱠᱨᱤᱠᱮᱴ ᱦᱚᱸ ᱢᱮᱱᱟᱜᱼᱟ ᱚᱱᱟ ᱪᱷᱟᱰᱟ ᱠᱟᱛᱮ ᱢᱮᱱᱟᱜᱼᱟ ᱡᱮᱢᱚᱱ ᱞᱩᱰᱩ ᱠᱤᱝ ᱢᱮᱱᱟᱭᱟ ᱛᱟᱨᱯᱚᱨᱮ ᱚᱱᱟ ᱪᱮᱛᱟᱱ ᱨᱮᱦᱚᱸ ᱟᱹᱰᱤᱜᱟᱱᱜᱮ ᱜᱩᱨᱩᱛᱛᱚ ᱠᱚ ᱮᱢ ᱜᱮᱭᱟ ᱱᱚᱣᱟ ᱠᱷᱮᱞᱳᱰ ᱦᱚᱸ ᱚᱱᱞᱟᱭᱤᱱ ᱛᱮᱦᱚᱸ ᱜᱟᱱᱚᱜᱼᱟ ᱚᱯᱷᱞᱟᱭᱤᱱ ᱛᱮᱦᱚᱸ ᱜᱟᱱᱚᱜᱼᱟ ᱱᱚᱣᱟ ᱞᱩᱰᱩ ᱠᱷᱮᱞ ᱫᱚ ᱤᱱᱟᱹ ᱪᱷᱟᱲᱟ ᱠᱟᱛᱮ ᱡᱮᱢᱚᱱ ᱢᱮᱱᱟᱜᱼᱟ ᱥᱱᱮᱠ ᱢᱮᱱᱟᱼᱟ ᱠᱮᱱᱰᱤ ᱠᱨᱟᱥ ᱢᱮᱱᱟᱜᱼᱟ ᱱᱚᱣᱟ ᱠᱚᱫᱚ ᱡᱷᱚᱛᱚ ᱪᱮᱫ ᱠᱷᱮᱞ ᱠᱟᱱᱟ ᱱᱚᱣᱟ ᱫᱚ ᱦᱩᱭᱩᱜ ᱠᱟᱱᱟ ᱚᱱᱞᱟᱭᱤᱱ ᱠᱷᱮᱞᱳᱰ ᱠᱟᱱᱟ ᱥᱮ ᱱᱚᱣᱟ ᱫᱚ ᱢᱤᱫᱴᱮᱱ ᱢᱳᱵᱟᱭᱤᱞ ᱛᱮ ᱥᱮ ᱰᱮᱥᱠᱴᱚᱯ ᱥᱮ ᱞᱮᱯᱴᱚᱯ ᱛᱟᱞᱟ ᱛᱮᱜᱮ ᱱᱚᱣᱟ ᱠᱷᱮᱞᱳᱰ ᱫᱚ ᱠᱷᱮᱞᱳᱜ ᱜᱟᱱᱚᱜᱼᱟ ᱡᱮᱢᱚᱱ ᱚᱱᱟ ᱪᱷᱟᱲᱟ ᱠᱟᱛᱮ ᱡᱮᱢᱚᱱ ᱚᱯᱷᱞᱟᱭᱤᱱ ᱚᱯᱷᱞᱟᱭᱤᱱ ᱨᱮᱱᱟᱜ ᱠᱷᱮᱞᱳᱰ ᱦᱚᱸ ᱢᱮᱱᱟᱜᱼᱟ ᱡᱟᱦᱟᱸ ᱱᱟᱣᱟ ᱱᱟᱣᱟ ᱜᱤᱫᱽᱨᱟᱹ ᱠᱚ ᱱᱤᱛᱚᱜ ᱫᱚᱠᱚ ᱠᱷᱮᱞᱳᱰ ᱫᱚ ᱡᱮᱢᱚᱱ ᱵᱚᱱ ᱧᱮᱞᱟ ᱡᱮᱢᱚᱱ ᱜᱤᱫᱽᱨᱟᱹ ᱠᱚᱣᱟᱜ ᱡᱟᱦᱟᱸ ᱱᱟᱢᱵᱟᱨᱤᱧ ᱠᱷᱮᱞᱳᱰ ᱟᱨ ᱡᱟᱦᱟᱸ ᱫᱚ ᱢᱮᱛᱟᱜ ᱠᱟᱱᱟ ᱠᱚ ᱚᱱᱟ ᱩᱠᱩ ᱪᱩᱠᱩ ᱠᱷᱮᱞᱳᱰ ᱦᱚᱸᱠᱚ ᱠᱷᱮᱞᱳᱜ ᱠᱟᱱᱟ ᱛᱟᱨᱯᱚᱨᱮ ᱱᱤᱛᱚᱜ ᱵᱚᱱ ᱧᱮᱞᱟ ᱡᱩᱫᱤ ᱟᱨ ᱵᱳᱣ ᱥᱟᱥᱩᱲᱤ ᱠᱷᱮᱞᱳᱰ ᱠᱚ ᱢᱮᱛᱟᱜ ᱠᱟᱱᱟ ᱱᱚᱣᱟ ᱠᱷᱮᱞᱳᱰ ᱠᱷᱚᱱ ᱠᱚ ᱟᱹᱰᱤᱜᱟᱱ ᱜᱮ ᱠᱟᱹᱴᱤᱡ ᱠᱟᱹᱴᱤᱡ ᱜᱤᱫᱽᱨᱟᱹ ᱠᱚᱫᱚ ᱠᱷᱮᱞ ᱠᱚᱫᱚ ᱠᱚ ᱠᱩᱥᱤᱭᱟᱜ ᱠᱟᱱ ᱜᱮᱭᱟ ᱱᱚᱣᱟ ᱠᱚ ᱠᱷᱮᱞᱳᱰ ᱪᱮᱛᱟᱱ ᱨᱮᱜᱮ ᱟᱹᱰᱤ ᱟᱭᱢᱟ ᱟᱠᱚ ᱫᱷᱮᱭᱟᱱ ᱠᱚ ᱫᱚᱦᱚᱭᱮᱫᱟ ᱱᱚᱣᱟ ᱠᱚ ᱠᱷᱮᱞᱳᱰ ᱠᱷᱮᱞ ᱠᱟᱛᱮ ᱜᱤᱫᱽᱨᱟᱹ ᱠᱚ ᱟᱹᱰᱤ ᱨᱟᱹᱥᱠᱟᱹ ᱜᱮᱠᱚ ᱟᱴᱠᱟᱨᱮᱜ ᱛᱮ ᱱᱚᱣᱟ ᱠᱷᱮᱞ ᱫᱚ ᱵᱤᱥᱮᱥᱠᱟᱨᱛᱮ ᱵᱮᱥᱤ ᱠᱚ ᱠᱷᱮᱞᱳᱰ ᱠᱟᱱᱟ